ᱦᱟᱹᱠᱩ ᱥᱟᱵ ᱵᱟᱵᱚᱛ ᱛᱮ ᱨᱟᱠᱷᱟ ᱫᱚᱦᱚ ᱨᱮᱱᱟᱜ ᱵᱮᱵᱚᱥᱛᱷᱟ ᱤᱧ ᱵᱟᱹᱫᱽ ᱯᱩᱠᱷᱨᱤ ᱠᱷᱚᱱ ᱥᱟᱵ ᱟᱹᱜᱩ ᱠᱟᱛᱮ ᱰᱤᱥ ᱨᱮᱧ ᱫᱚᱦᱚ ᱠᱮᱫ ᱠᱚᱣᱟ ᱰᱤᱥ ᱨᱮ ᱫᱚ ᱟᱨ ᱵᱟᱨ ᱥᱤᱧ ᱜᱟᱱ ᱫᱚ ᱵᱟᱠᱚ ᱛᱟᱦᱮᱱᱟ ᱥᱮ ᱠᱤᱨᱤᱧ ᱟᱠᱷᱨᱤᱧ ᱦᱚᱸ ᱵᱟᱝ ᱜᱟᱱᱚᱜ ᱠᱟᱱᱟ ᱛᱟᱦᱚᱞᱮ ᱪᱳᱣ ᱵᱟᱪᱪᱟ ᱨᱮᱧ ᱟᱲᱟᱜ ᱠᱮᱫ ᱠᱚᱣᱟ ᱢᱤᱫ ᱥᱟᱯᱛᱟᱦ ᱦᱚᱸ ᱫᱚᱦᱚ ᱜᱟᱱᱚᱜᱼᱟ ᱥᱮ ᱢᱤᱫ ᱥᱟᱯᱛᱟᱦ ᱯᱚᱨᱮ ᱦᱚᱸ ᱟᱠᱷᱨᱤᱧ ᱜᱟᱱᱚᱜᱼᱟ ᱚᱱᱟ ᱫᱚ ᱥᱩᱵᱤᱫᱟᱜ ᱠᱟᱱᱟ ᱟᱨ ᱱᱮᱥᱟᱜ ᱢᱟ ᱫᱟᱜ ᱡᱟᱹᱲᱤ ᱨᱮᱱᱟᱜ ᱦᱟᱹᱞᱤ ᱚᱱᱠᱟ ᱠᱟᱛᱮ ᱱᱮᱥ ᱫᱚ ᱦᱟᱹᱠᱩ ᱫᱚ ᱵᱟᱝ ᱠᱚ ᱟᱬᱜᱩ ᱨᱟᱠᱟᱵ ᱠᱟᱱᱟ ᱥᱮᱭᱨᱚᱠᱚᱢ ᱫᱚ ᱚᱱᱟ ᱜᱮᱧ ᱧᱮᱞ ᱠᱮᱫᱟ ᱵᱚᱞᱚᱱᱤᱝ ᱫᱚ